ᱦᱮᱞᱳ ᱮ ᱫᱟᱫᱟ ᱟᱯᱮ ᱴᱷᱮᱱ ᱢᱤᱫᱴᱮᱡ ᱤᱭᱟᱹ ᱟᱝᱨᱚᱵ ᱟᱯᱮᱭᱟᱜ ᱠᱳᱢᱯᱟᱱᱤ ᱠᱷᱚᱱ ᱢᱤᱫᱴᱮᱡ ᱟᱝᱨᱚᱵ ᱤᱧ ᱦᱟᱛᱟᱣ ᱞᱮᱫᱟ ᱢᱮᱱᱠᱷᱟᱱ ᱚᱱᱟ ᱟᱝᱨᱚᱵ ᱫᱚ ᱯᱟᱹᱦᱤᱞ ᱨᱮᱫᱚ ᱟᱹᱰᱤ ᱱᱟᱯᱟᱭ ᱜᱮ ᱡᱚᱠᱷᱚᱱ ᱦᱟᱛᱟᱣ ᱥᱚᱢᱚᱭ ᱫᱚ ᱟᱹᱰᱤ ᱱᱟᱯᱟᱭ ᱜᱮ ᱧᱮᱞᱚᱜ ᱠᱟᱱ ᱛᱟᱦᱮᱸᱱᱟ ᱢᱮᱱᱠᱷᱟᱱ ᱦᱟᱛᱟᱣ ᱠᱟᱛᱮᱫ ᱠᱤᱪᱷᱩ ᱫᱤᱱ ᱯᱚᱨ ᱚᱱᱟ ᱟᱝᱨᱚᱵ ᱫᱚ ᱡᱟᱦᱟᱸ ᱠᱟᱞᱟᱨ ᱛᱟᱦᱮᱸ ᱠᱟᱱᱟ ᱦᱮᱸᱫᱮ ᱠᱟᱞᱟᱨ ᱛᱟᱦᱮᱸ ᱠᱟᱱᱟ ᱚᱱᱟ ᱫᱚ ᱯᱩᱨᱟᱹ ᱯᱩᱞᱥᱩᱫ ᱮᱱᱟ ᱚᱱᱟ ᱠᱟᱞᱟᱨ ᱫᱚ ᱪᱟᱵᱟ ᱩᱛᱟᱹᱨ ᱮᱱᱟ ᱢᱤᱫ ᱫᱷᱟᱣᱮᱧ ᱥᱟᱯᱟ ᱠᱮᱫ ᱠᱷᱟᱱ ᱜᱮ ᱚᱱᱟ ᱠᱟᱞᱟᱨ ᱫᱚ ᱪᱟᱵᱟᱭ ᱮᱱᱟ ᱟᱫᱚ ᱡᱟᱦᱟᱸ ᱞᱮᱠᱟ ᱟᱯᱮᱭᱟᱜ ᱠᱳᱢᱯᱟᱱᱤ ᱨᱮᱱᱟᱜ ᱤᱧᱤᱧ ᱢᱚᱱᱮᱭᱮᱫ ᱠᱟᱱ ᱛᱟᱦᱮᱸᱱᱟ ᱵᱷᱟᱜᱮᱧ ᱢᱚᱱᱮᱭᱮᱫ ᱠᱟᱱ ᱚᱱᱠᱟ ᱵᱷᱟᱜᱮ ᱫᱚ ᱵᱟᱝ ᱦᱩᱭ ᱞᱮᱱᱟ ᱩᱱᱟᱹᱜ ᱱᱟᱯᱟᱭ ᱫᱚ ᱵᱟᱹᱧ ᱧᱟᱢ ᱟᱠᱟᱫᱟ